ᱤᱧᱟᱹᱜ ᱵᱮᱵᱚᱦᱟᱨ ᱨᱮᱱᱟᱜ ᱢᱤᱫᱴᱟᱱ ᱡᱤᱱᱤᱥ ᱫᱚ ᱦᱩᱭᱩᱜ ᱠᱟᱱᱟ ᱥᱢᱟᱨᱴᱯᱷᱳᱱ ᱥᱮ ᱢᱳᱵᱟᱭᱤᱞ ᱯᱷᱳᱱ ᱱᱚᱣᱟ ᱨᱮᱱᱟᱜ ᱵᱷᱟᱹᱜᱤ ᱡᱤᱱᱤᱥ ᱡᱮᱢᱚᱱ ᱡᱟᱦᱟᱸ ᱠᱚ ᱦᱩᱭᱩᱜ ᱠᱟᱱᱟ ᱡᱮᱢᱚᱱ ᱞᱟᱦᱟᱛᱮ ᱡᱩᱜᱽᱨᱮ ᱡᱮᱢᱚᱱ ᱡᱟᱦᱟᱸᱱᱟᱜ ᱡᱟᱦᱟᱸᱭ ᱠᱚ ᱨᱩᱣᱟᱹᱜ ᱠᱟᱱ ᱛᱟᱦᱮᱸᱱᱟ ᱥᱮ ᱠᱚ ᱡᱟᱦᱟᱸᱱᱟᱜ ᱟᱹᱰᱤ ᱟᱸᱴ ᱯᱨᱚᱵᱮᱞᱮᱢ ᱛᱟᱸᱦᱮ ᱠᱟᱱᱟ ᱡᱟᱸᱦᱟᱭ ᱥᱟᱛᱮᱜ ᱨᱚᱲ ᱨᱮᱱᱟᱜ ᱥᱮ ᱨᱩᱣᱟᱹᱜ ᱠᱷᱚᱵᱚᱨ ᱠᱚ ᱥᱮ ᱢᱟᱱᱮ ᱪᱟᱞᱟᱜ ᱦᱩᱭᱩᱜ ᱠᱟᱱ ᱛᱟᱸᱦᱮᱱᱟ ᱚᱱᱰᱮ ᱚᱲᱟᱜ ᱞᱟᱹᱞᱟᱹᱭ ᱥᱮᱱ ᱦᱩᱭᱩᱜ ᱠᱟᱱᱟ ᱥᱮ ᱡᱮᱠᱳᱱᱳ ᱜᱟᱞᱢᱟᱨᱟᱣ ᱞᱟᱹᱜᱤᱫ ᱢᱟᱱᱮ ᱪᱟᱞᱟᱣ ᱦᱩᱭᱩᱜ ᱠᱟᱱ ᱛᱟᱦᱮᱸᱱᱟ ᱩᱱᱠᱩ ᱚᱲᱟᱜ ᱥᱮ ᱮᱢᱱᱤ ᱵᱚᱱᱫᱷᱩ ᱴᱷᱮᱡ ᱥᱮ ᱛᱳ ᱮᱠᱷᱚᱱ ᱥᱮ ᱢᱳᱵᱟᱭᱤᱞ ᱯᱷᱳᱱ ᱠᱷᱟᱹᱛᱤᱨ ᱛᱮ ᱟᱵᱚ ᱟᱵᱚ ᱢᱤᱫ ᱜᱷᱟᱹᱲᱤᱛᱮ ᱢᱤᱫ ᱢᱤᱱᱤᱴ ᱨᱮ ᱥᱮ ᱢᱤᱫ ᱥᱮᱠᱮᱱᱰ ᱨᱮ ᱟᱵᱚ ᱨᱮᱱ ᱵᱚᱱᱫᱷᱩ ᱠᱚᱴᱷᱮᱱ ᱥᱮ ᱯᱮᱲᱟ ᱠᱚᱴᱷᱮᱱ ᱯᱷᱳᱱ ᱫᱟᱲᱮᱭᱟᱜ ᱠᱟᱱᱟ ᱠᱩᱞᱤ ᱫᱟᱲᱮ ᱟᱠᱚ ᱠᱟᱱᱟ ᱵᱚᱱ ᱪᱮᱫ ᱠᱚᱯᱮ ᱪᱤᱠᱟ ᱵᱟᱲᱟᱭᱮᱫᱟ ᱥᱮ ᱪᱮᱫ ᱠᱚ ᱞᱮᱨᱠᱟ ᱢᱮᱱᱟᱜ ᱯᱮᱭᱟ ᱥᱮ ᱥᱮ ᱨᱩᱣᱟᱹᱜ ᱠᱟᱱ ᱠᱷᱟᱱ ᱠᱚ ᱠᱷᱚᱵᱚᱨ ᱵᱚᱱ ᱮᱢᱟ ᱠᱚᱣᱟ ᱡᱮ ᱨᱩᱣᱟᱹᱜ ᱠᱟᱱᱟᱞᱮ ᱧᱮᱞ ᱤᱫᱤ ᱞᱮᱯᱮ ᱱᱚᱝᱠᱟ ᱱᱚᱣᱟ ᱢᱤᱫᱴᱮᱱ ᱵᱷᱟᱹᱜᱤ ᱫᱤᱠ ᱟᱨ ᱢᱤᱫᱴᱮᱱ ᱵᱷᱟᱹᱜᱤ ᱫᱤᱠ ᱫᱚ ᱠᱟᱱᱟ ᱱᱚᱣᱟ ᱥᱢᱨᱟᱴ ᱯᱷᱳᱱ ᱠᱷᱟᱛᱤᱨᱛᱮ ᱟᱵᱚ ᱢᱤᱫᱽ ᱜᱷᱟᱹᱲᱤᱛᱮ ᱡᱮ ᱠᱳᱱᱳ ᱱᱤᱭᱩᱥ ᱠᱚᱵᱚᱱ ᱧᱮᱞ ᱧᱟᱢ ᱮᱫᱟ ᱱᱮᱴ ᱠᱷᱟᱹᱛᱤᱨ ᱛᱮ ᱥᱮ ᱤᱭᱩᱴᱩᱵ ᱥᱮ ᱜᱩᱜᱳᱞ ᱚᱱᱟ ᱠᱚ ᱢᱟᱫᱽᱫᱷᱚᱢᱛᱮ ᱡᱮᱠᱳᱱᱳ ᱡᱮᱠᱳᱱᱳ ᱱᱤᱭᱩᱡ ᱢᱤᱫ ᱜᱷᱟᱹᱲᱤ ᱛᱮᱵᱚᱱ ᱧᱟᱢ ᱮᱫᱟ ᱟᱨ ᱡᱚᱛᱚ ᱦᱚᱲ ᱡᱮᱠᱳᱱᱳ ᱠᱷᱚᱵᱚᱨ ᱫᱮᱥᱨᱮ ᱜᱷᱚᱴᱟᱜ ᱠᱟᱱᱟ ᱚᱱᱟ ᱠᱚ ᱢᱤᱫ ᱜᱷᱟᱹᱲᱤ ᱛᱮᱵᱚᱱ ᱧᱟᱢᱮᱫᱟ ᱟᱨ ᱟᱵᱚᱣᱟᱜ ᱯᱟᱲᱦᱟᱣ ᱠᱚᱦᱚᱸ ᱚᱸᱰᱮ ᱵᱚᱱ ᱥᱟᱨᱪ ᱞᱮᱠᱷᱟᱱ ᱢᱤᱫ ᱜᱷᱟᱹᱲᱤ ᱛᱮᱵᱚᱱ ᱧᱟᱢ ᱮᱫᱟ ᱟᱨ ᱪᱮᱫ ᱨᱮᱱᱟᱜ ᱦᱚᱸ ᱟᱭᱢᱟ ᱠᱤᱪᱷᱩ ᱢᱮᱱᱟᱜᱼᱟ ᱱᱚᱣᱟ ᱮᱥᱢᱟᱨᱴ ᱯᱷᱳᱱ ᱠᱷᱚᱱ ᱡᱮ ᱠᱳᱱᱳ ᱡᱤᱱᱤᱥ ᱡᱟᱦᱟᱸᱱᱟᱜ ᱠᱚᱥᱪᱮᱱ ᱠᱚ ᱵᱟᱵᱚ ᱫᱟᱲᱮᱭᱟᱜ ᱠᱷᱟᱱ ᱚᱱᱟ ᱨᱮᱵᱚᱱ ᱥᱟᱨᱪ ᱞᱮᱠᱷᱟᱡ ᱜᱩᱜᱳᱞ ᱨᱮᱵᱚᱱ ᱥᱟᱨᱪ ᱞᱮᱠᱷᱟᱪ ᱠᱚᱥᱪᱮᱱ ᱨᱮᱱᱟᱜ ᱮᱱᱥᱟᱨ ᱥᱚᱵ ᱥᱚᱢᱚᱭ ᱵᱚᱱ ᱧᱟᱢᱫᱟ ᱚᱱᱟ ᱠᱚ ᱢᱤᱫᱴᱟᱱ ᱵᱷᱟᱹᱜᱤ ᱫᱤᱠ ᱟᱨ ᱟᱭᱢᱟ ᱠᱤᱪᱷᱩ ᱟᱵᱚ ᱵᱚᱱ ᱪᱮᱫ ᱮᱫᱟ ᱱᱚᱣᱟ ᱢᱳᱵᱟᱭᱤᱞ ᱯᱷᱳᱱ ᱠᱷᱚᱱ ᱮᱴᱤᱭᱮᱢ ᱟᱨ ᱱᱚᱣᱟ ᱢᱳᱵᱟᱭᱤᱞ ᱯᱷᱳᱱ ᱛᱮᱦᱚᱸ ᱟᱭᱢᱟ ᱠᱤᱪᱷᱩ ᱟᱭᱢᱟ ᱦᱚᱲ ᱡᱮᱢᱚᱱ ᱤᱭᱩᱴᱩᱵᱽ ᱪᱮᱢᱱᱮᱞ ᱵᱮᱱᱟᱣ ᱠᱟᱛᱮᱫ ᱟᱭᱢᱟ ᱠᱤᱪᱷᱩ ᱯᱚᱭᱥᱟ ᱦᱚᱸᱠᱚ ᱤᱱᱠᱟᱢ ᱮᱫᱟ ᱛᱳ ᱱᱚᱣᱟ ᱠᱚ ᱚᱱᱟ ᱠᱚ ᱵᱷᱟᱹᱜᱤ ᱫᱤᱠ ᱠᱟᱱᱟ ᱵᱷᱟᱹᱜᱤ ᱫᱤᱠ ᱢᱮᱱᱟᱜᱼᱟ ᱟᱨ ᱟᱨ ᱥᱮᱨᱮᱧ ᱠᱚᱵᱚᱱ ᱟᱸᱡᱚᱢ ᱧᱟᱢᱫᱟ ᱵᱷᱤᱰᱭᱳ ᱠᱚᱵᱚᱱ ᱧᱮᱞ ᱧᱟᱢ ᱫᱟ ᱢᱳᱵᱟᱭᱤᱞ ᱠᱷᱚᱱ ᱞᱟᱦᱟ ᱛᱮᱫᱚ ᱨᱮᱰᱤᱭᱳ ᱨᱮ ᱥᱮ ᱞᱟᱹᱴᱩ ᱞᱟᱹᱴᱩ ᱰᱤᱥᱠ ᱛᱟᱸᱦᱮ ᱠᱟᱱᱟ ᱴᱤᱵᱷᱤ ᱠᱚ ᱛᱟᱸᱦᱮ ᱠᱟᱱᱟ ᱴᱤᱵᱷᱤ ᱠᱚᱫᱚ ᱩᱱᱟᱹᱜ ᱵᱟᱵᱚᱱ ᱧᱮᱞᱫᱟ ᱱᱚᱣᱟ ᱥᱢᱨᱟᱴ ᱯᱷᱳᱱ ᱨᱮᱜᱮ ᱡᱮᱠᱳᱱᱳ ᱥᱮᱨᱮᱧ ᱠᱚᱵᱚᱱ ᱧᱮᱞ ᱧᱟᱢ ᱮᱫᱟ ᱥᱮ ᱮᱞᱵᱟᱢ ᱠᱚᱵᱚᱱ ᱧᱮᱞ ᱧᱟᱢ ᱮᱫᱟ ᱥᱮ ᱵᱷᱤᱰᱭᱳ ᱵᱚᱱ ᱧᱮᱞᱮᱫᱟ ᱢᱳᱵᱷᱤ ᱠᱚᱵᱚᱱ ᱧᱮᱞᱮᱫᱟ ᱡᱚᱛᱚ ᱱᱚᱣᱟ ᱥᱢᱨᱟᱴ ᱯᱷᱳᱱ ᱠᱷᱟᱹᱛᱤᱨᱛᱮ ᱟᱵᱚ ᱵᱚᱱ ᱧᱮᱞ ᱧᱟᱢ ᱫᱟᱲᱮᱭᱟᱜ ᱠᱟᱱᱟ ᱱᱚᱣᱟ ᱠᱚᱜᱮ ᱵᱷᱟᱹᱜᱤ ᱫᱤᱠ ᱠᱟᱱᱟ